ᱡᱟᱦᱟᱸ ᱤᱧᱤᱧ ᱞᱟᱹᱭ ᱟᱯᱮ ᱠᱟᱱᱟ ᱤᱧ ᱢᱟ ᱰᱷᱮᱨ ᱜᱤᱧ ᱵᱮᱭᱟᱢᱟ ᱢᱟᱱᱮ ᱫᱚ ᱡᱟᱦᱟᱸ ᱫᱚᱵᱚᱱ ᱢᱮᱱᱟ ᱯᱟᱭᱨᱟᱜ ᱟᱹᱧ ᱤᱧ ᱫᱚ ᱢᱤᱫ ᱜᱤᱫᱽᱨᱟᱹ ᱠᱷᱚᱱ ᱜᱮ ᱟᱹᱰᱤᱧ ᱯᱟᱭᱨᱟᱜᱼᱟ ᱟᱨ ᱡᱟᱦᱟᱸ ᱱᱤᱛᱚᱝ ᱦᱚᱸ ᱡᱟᱦᱟᱸ ᱟᱞᱮᱭᱟᱜ ᱟᱛᱳ ᱨᱮ ᱟᱦᱟᱨ ᱢᱤᱫᱴᱤᱡ ᱢᱮᱱᱟᱜᱼᱟ ᱚᱱᱟ ᱨᱮᱥᱮ ᱫᱟᱜ ᱯᱮᱨᱮᱡ ᱞᱮᱱᱠᱷᱟᱱ ᱥᱮ ᱟᱞᱮ ᱫᱚᱢᱮᱞᱮ ᱵᱮᱭᱟᱢᱮᱫᱼᱟ ᱟᱨ ᱫᱚᱢᱮᱞᱮ ᱯᱟᱭᱨᱟᱜᱼᱟ ᱤᱧ ᱫᱚᱢᱮᱧ ᱠᱩᱥᱤᱭᱟᱜᱼᱟ ᱟᱨ ᱱᱤᱛᱚᱝ ᱢᱟ ᱢᱟᱹᱭ ᱜᱤᱫᱽᱨᱟᱹᱧ ᱛᱟᱦᱮᱸ ᱠᱟᱱᱟ ᱚᱱᱟ ᱠᱚᱢᱟ ᱵᱟᱹᱧ ᱩᱭᱦᱟᱹᱨᱮᱫ ᱛᱟᱦᱮᱱ ᱟᱨ ᱱᱤᱛᱚᱜ ᱫᱚ ᱢᱟᱨᱟᱝ ᱤᱱᱟᱹᱧ ᱫᱚ ᱢᱤᱫ ᱵᱟᱨᱭᱟ ᱚᱱᱟ ᱦᱤᱥᱟᱹᱵ ᱛᱮ ᱟᱹᱰᱤᱜᱟᱱ ᱯᱟᱭᱨᱟ ᱦᱚᱸ ᱢᱮᱱᱟᱜ ᱜᱮᱭᱟ ᱯᱟᱪᱮᱫ ᱯᱚᱧᱪᱟᱥ ᱨᱮ ᱤᱧᱟᱹᱜ ᱤᱭᱟᱹᱨᱮ ᱤᱧ ᱯᱟᱪᱮᱫ ᱯᱟᱭᱞᱚᱴ ᱤᱧ ᱵᱮᱱᱣ ᱫᱟᱲᱮᱭᱟᱜᱼᱟ ᱩᱱᱟᱹᱜ ᱤᱧ ᱟᱥᱟᱣ ᱟᱠᱟᱫᱼᱟ ᱟᱫᱚ ᱪᱮᱫ ᱞᱮᱠᱟ ᱦᱟᱸᱜ